ᱦᱮᱞᱳ ᱰᱚᱠᱴᱚᱨ ᱫᱤᱫᱤᱢ ᱞᱟᱹᱭᱮᱫ ᱟᱨ ᱤᱧ ᱫᱚ ᱢᱤᱫᱴᱟᱱ ᱯᱮᱥᱮᱱᱴ ᱤᱧ ᱞᱟᱹᱭᱮᱫ ᱛᱟᱦᱮᱸᱱᱟ ᱚᱱᱟ ᱥᱟᱢ ᱥᱟᱢᱞᱟᱞ ᱥᱮᱵᱟ ᱟᱥᱨᱚᱢ ᱨᱮ ᱪᱮᱫ ᱞᱮᱠᱟ ᱠᱟᱛᱮᱫ ᱤᱧ ᱮᱸᱜ ᱥᱩᱡᱳᱜᱽᱼᱥᱩᱵᱤᱫᱷᱟᱧ ᱧᱟᱢ ᱫᱟᱲᱮᱭᱟᱜᱼᱟ ᱟᱨ ᱚᱠᱟᱞᱮᱠᱟᱨᱮ ᱧᱟᱢᱚᱜᱼᱟ ᱚᱱᱟ ᱠᱟᱹᱴᱤᱡ ᱵᱟᱰᱟᱭ ᱛᱮᱱᱟᱜ ᱢᱮᱱᱟᱜ ᱛᱤᱧᱟᱹ ᱦᱮᱸ ᱟᱪᱪᱷᱟ ᱦᱩᱸ ᱟᱪᱪᱷᱟ ᱟᱨ ᱢᱤᱫᱴᱟᱱ ᱠᱩᱠᱞᱤ ᱟᱨ ᱢᱤᱫᱴᱟᱝ ᱠᱩᱠᱞᱤ ᱤᱭᱟᱹ ᱱᱚᱜᱼᱚᱭ ᱡᱮᱢᱚᱱ ᱟᱹᱰᱤ ᱜᱮ ᱠᱟᱹᱣᱰᱤ ᱟᱱᱟᱴ ᱛᱮ ᱪᱤᱠᱤᱪᱪᱷᱟ ᱠᱚᱦᱚᱸ ᱵᱟᱝ ᱦᱩᱭᱩᱜ ᱠᱟᱱᱟ ᱵᱟᱝ ᱟᱞᱮ ᱞᱮᱠᱟᱱ ᱨᱮᱸᱜᱮᱡᱼᱚᱨᱮᱡ ᱦᱚᱲ ᱫᱚ ᱠᱟᱹᱣᱰᱤ ᱟᱱᱟᱴ ᱛᱮ ᱢᱟᱨᱟᱝᱼᱢᱟᱨᱟᱝ ᱚᱯᱟᱨᱮᱥᱚᱱ ᱠᱚ ᱵᱟᱞᱮ ᱠᱚᱨᱟᱣ ᱫᱟᱲᱮᱭᱟᱜ ᱠᱟᱱᱟ ᱚᱱᱟ ᱨᱮᱱᱟᱜ ᱠᱤ ᱠᱤᱪᱷᱩ ᱥᱩᱡᱳᱜᱽᱼᱥᱩᱵᱤᱫᱟ ᱧᱟᱢᱚᱜᱼᱟ ᱦᱮᱸ ᱦᱮᱸ ᱦᱮᱸ ᱦᱮᱸ ᱢᱮᱱᱟᱜᱼᱟ ᱢᱮᱱᱟᱜᱼᱟ ᱟᱪᱪᱷᱟ ᱟᱨ ᱟᱨ ᱢᱤᱫᱴᱟᱝ ᱠᱩᱠᱞᱤ ᱛᱟᱦᱮᱸᱠᱟᱱᱟ ᱰᱟᱠᱛᱟᱨ ᱫᱤᱫᱤ ᱟᱨ ᱤᱭᱟᱹ ᱱᱚᱜᱼᱚᱭ ᱱᱤᱛᱳᱜ ᱚᱠᱛᱚ ᱨᱮᱫᱚ ᱰᱮᱝᱜᱩ ᱠᱚ ᱴᱟᱭᱯᱷᱚᱭᱳᱰ ᱠᱚ ᱫᱚᱢᱮ ᱦᱩᱭᱩᱜ ᱠᱟᱱᱟ ᱚᱱᱟ ᱨᱮᱭᱟᱜ ᱥᱚᱛᱚᱨᱠᱚ ᱵᱟᱨᱛᱟ ᱠᱚ ᱠᱟᱹᱴᱤᱡ ᱡᱩᱫᱤ ᱵᱤᱱ ᱞᱟᱹᱭ ᱠᱮᱞᱤᱧᱟ

ᱦᱩᱸ ᱟᱪᱪᱷᱟ ᱟᱨ ᱱᱚᱝᱠᱟᱱᱤᱡ ᱡᱟᱦᱟᱸᱭ ᱡᱩᱫᱤ ᱮᱸᱜ ᱰᱮᱝᱜᱩ ᱠᱤᱝᱵᱟ ᱴᱟᱭᱯᱷᱚᱭᱮᱰ ᱩᱱᱤᱭᱟᱜ ᱩᱯᱚᱥᱚᱨᱜᱚ ᱪᱮᱫ ᱞᱮᱠᱟᱱᱟᱜ ᱨᱩᱣᱟᱹ ᱠᱤᱝᱵᱟ ᱦᱟᱥᱩ ᱦᱩᱭ ᱞᱮᱱ ᱠᱷᱟᱱ ᱞᱮ ᱮᱸ ᱵᱩᱡ ᱫᱟᱲᱮᱭᱟᱜᱼᱟ ᱚᱱᱠᱟ ᱵᱩᱡ ᱠᱟᱛᱮᱫ ᱦᱚᱸ ᱚᱱᱟ ᱥᱮᱵᱟ ᱟᱥᱨᱚᱢ ᱨᱮᱞᱮ ᱤᱫᱤ ᱫᱟᱲᱮᱭᱟᱭᱟ ᱦᱮᱸ ᱦᱮᱸ ᱦᱩᱸ ᱟᱪᱪᱷᱟ ᱟᱪᱪᱷᱟ ᱟᱪᱪᱷᱟ ᱟᱪᱪᱷᱟ ᱟᱹᱰᱤᱼᱟᱹᱰᱤ ᱥᱟᱨᱦᱟᱣ ᱰᱟᱠᱛᱟᱨ ᱫᱤᱫᱤ ᱢᱟ ᱮᱱᱠᱷᱟᱱ ᱱᱤᱛᱳᱜ ᱫᱚ ᱤᱱᱠᱟᱹ ᱜᱮ ᱫᱚᱦᱚᱭᱮᱫ ᱟᱹᱧ ᱴᱷᱤᱠ ᱟᱪᱷᱮ